ᱤᱛᱩᱱ ᱟᱥᱲᱟ ᱢᱟᱦᱟ ᱵᱤᱫᱽᱫᱽᱨᱟᱹᱜᱟᱲ ᱨᱮᱧ ᱯᱟᱲᱦᱟᱣ ᱟᱠᱟᱫᱟ ᱠᱤᱪᱷᱩ ᱧᱩᱛᱩᱢᱟᱱ ᱥᱟᱬᱮᱥᱤ ᱫᱚ ᱦᱩᱭᱩᱜ ᱠᱟᱱᱟᱭ ᱜᱮᱞᱤ ᱞᱤᱭᱳ ᱟᱨ ᱢᱮᱛᱷᱟ ᱢᱮᱴᱤᱠᱥ ᱨᱮᱱ ᱥᱟᱬᱮᱥᱤ ᱫᱚᱭ ᱦᱩᱭᱩᱜ ᱠᱟᱱᱟ ᱥᱨᱤᱱᱤᱵᱟᱥ ᱨᱟᱢᱟ ᱱᱩᱡᱚᱱ